ᱢᱚᱬᱮ ᱜᱚᱴᱮᱝ ᱞᱮᱠᱷᱟ ᱨᱮᱭᱟᱜ ᱧᱩᱛᱩᱢ ᱫᱚ ᱦᱩᱭᱩᱜ ᱠᱟᱱᱟ ᱢᱤᱫ ᱜᱮᱞ ᱯᱮ ᱯᱮ ᱜᱮᱞ ᱢᱚᱬᱮ ᱜᱮᱞ ᱯᱩᱱ ᱵᱟᱨᱜᱮᱞ ᱜᱮᱥᱟᱭ ᱯᱮᱜᱮᱞ ᱜᱮᱥᱟᱭ